ᱵᱟᱸᱠᱩᱲᱟ ᱦᱚᱱᱚᱛ ᱨᱮᱭᱟᱜ ᱡᱤᱭᱚᱱ ᱠᱷᱟᱸᱰᱟᱣ ᱞᱮᱠᱟᱛᱮ ᱫᱚ ᱪᱟᱹᱠᱨᱤ ᱵᱟᱹᱠᱨᱤ ᱪᱟᱥ ᱵᱟᱥ ᱵᱮᱯᱥᱟ ᱵᱟᱹᱱᱤᱡᱽᱡᱚ ᱥᱚᱨᱠᱟᱨᱤ ᱪᱟᱹᱠᱨᱤ ᱟᱨ ᱵᱮᱥᱚᱨᱠᱟᱨᱤ ᱪᱟᱹᱠᱨᱤ ᱥᱚᱨᱠᱟᱨᱤ ᱪᱟᱹᱠᱨᱤ ᱜᱮ ᱠᱚ ᱠᱩᱥᱤᱭᱟᱜᱼᱟ ᱵᱮᱥᱚᱨᱠᱟᱨᱤ ᱪᱟᱹᱠᱨᱤ ᱥᱚᱨᱠᱟᱨᱤ ᱪᱟᱹᱠᱨᱤ ᱵᱟᱝ ᱧᱟᱢ ᱠᱷᱟᱹᱛᱤᱨ ᱵᱮᱥᱚᱨᱠᱟᱨᱤ ᱨᱮ ᱠᱚ ᱠᱟᱹᱢᱤᱭ ᱜᱮᱭᱟ ᱟᱨ ᱵᱮᱠᱟᱨ ᱜᱤᱫᱽᱨᱟᱹ ᱫᱚ ᱦᱟᱺᱰᱤ ᱯᱟᱹᱣᱨᱟᱹ ᱧᱩ ᱠᱟᱛᱮ ᱵᱮᱠᱟᱨ ᱜᱮ ᱠᱚ ᱛᱟᱦᱮᱱᱟ ᱟᱨ ᱚᱠᱚᱭ ᱫᱚ ᱴᱟᱠᱟ ᱯᱚᱭᱥᱟ ᱚᱵᱷᱟᱵ ᱛᱮ ᱩᱱᱠᱩ ᱦᱚᱸ ᱵᱮᱠᱟᱨ ᱜᱮ ᱠᱚ ᱛᱟᱦᱮᱱᱟ ᱵᱤᱨᱟᱹᱛ ᱨᱮ ᱫᱚ ᱪᱟᱥ ᱠᱟᱹᱢᱤ ᱠᱚ ᱛᱟᱦᱮᱸ ᱞᱮᱱ ᱠᱷᱟᱱ ᱩᱱᱟᱹᱜ ᱵᱟᱠᱚ ᱵᱮᱠᱟᱨ ᱠᱚᱜᱼᱟ